ᱱᱚᱣᱟ ᱟᱞᱮ ᱡᱷᱟᱲᱠᱷᱚᱸᱰ ᱫᱤᱥᱚᱢ ᱨᱮ ᱟᱫᱚ ᱱᱚᱝᱠᱟ ᱞᱮᱠᱟ ᱟᱞᱮ ᱴᱚᱴᱷᱟ ᱨᱮ ᱠᱷᱮᱹᱞᱳᱰ ᱠᱷᱮᱹᱞ ᱦᱩᱭᱩᱜᱼᱟ ᱡᱮ ᱟᱞᱮ ᱫᱚ ᱜᱮᱸᱫᱽᱨᱮᱡ ᱵᱚᱞ ᱦᱚᱸᱞᱮ ᱜᱟᱛᱮᱜᱼᱟ ᱮᱠᱮᱱ ᱡᱟᱸᱜᱟ ᱛᱮᱞᱮ ᱜᱟᱛᱮᱜᱼᱟ ᱟᱨ ᱯᱟᱢ ᱵᱚᱞ ᱦᱚᱸ ᱞᱮ ᱜᱟᱛᱮᱜᱼᱟ ᱵᱩᱴ ᱦᱚᱨᱚᱜ ᱠᱟᱛᱮᱫ ᱦᱚᱞᱮ ᱜᱟᱛᱮᱜᱼᱟ ᱥᱮ ᱮᱠᱮᱱ ᱡᱟᱸᱜᱟ ᱛᱮ ᱦᱚᱞᱮ ᱜᱟᱛᱮᱜᱼᱟ ᱱᱚᱣᱟ ᱟᱞᱮ ᱟᱰᱮ ᱯᱟᱥᱮ ᱨᱮᱫᱚ ᱱᱚᱝᱠᱟ ᱜᱟᱛᱮᱜ ᱦᱩᱭᱩᱜᱼᱟ ᱡᱮ ᱡᱟᱭᱜᱟ ᱡᱟᱭᱜᱟ ᱨᱮ ᱚᱯᱷ ᱥᱟᱭᱤᱰ ᱦᱚᱸ ᱵᱟᱝ ᱠᱚ ᱫᱚᱦᱚᱭᱟ ᱥᱮ ᱟᱨ ᱡᱟᱭᱜᱟ ᱡᱟᱭᱜᱟ ᱨᱮᱫᱚ ᱚᱯᱷ ᱥᱟᱭᱤᱰ ᱠᱚᱫᱚ ᱟᱨ ᱡᱟᱭᱜᱟ ᱡᱟᱭᱜᱟ ᱨᱮᱫᱚ ᱟᱫᱚᱢ ᱡᱟᱭᱜᱟ ᱨᱮᱫᱚ ᱟᱠᱚ ᱛᱮᱠᱚ ᱞᱮᱯᱷᱨᱤ ᱦᱚᱸ ᱟᱠᱚ ᱛᱮᱠᱚ ᱚᱨᱚᱝ ᱟᱥᱮ ᱡᱚᱡᱽ ᱢᱮᱱ ᱦᱚᱸ ᱵᱟᱠᱚ ᱛᱟᱦᱮᱱᱟ ᱟᱨ ᱱᱚᱝᱠᱟ ᱞᱮᱠᱟ ᱟᱞᱮ ᱤᱭᱟᱹ ᱫᱚ ᱜᱟᱛᱮᱜᱼᱟ ᱟᱨ ᱜᱟᱛᱮ ᱠᱟᱛᱮᱫ ᱫᱚ ᱥᱚᱢᱚᱭ ᱦᱚᱸ ᱱᱚᱝᱠᱟ ᱮᱠ ᱢᱤᱱᱤᱴ ᱦᱚᱸ ᱡᱟᱹᱥᱛᱤ ᱥᱮ ᱯᱟᱸᱪ ᱢᱤᱱᱤᱴ ᱦᱚᱸ ᱡᱟᱹᱥᱛᱤ ᱠᱚ ᱮᱢᱚᱜᱼᱟ ᱟᱨ ᱮᱴᱟᱜ ᱡᱟᱭᱜᱟ ᱥᱮ ᱯᱚᱱᱚᱛ ᱨᱮᱭᱟᱜ ᱮᱴᱟᱜ ᱡᱟᱭᱜᱟ ᱠᱷᱮᱹᱞᱳᱰ ᱚᱸᱰᱮ ᱦᱚᱸ ᱟᱜᱟᱨ ᱢᱮᱱᱟᱜᱼᱟ ᱟᱨ ᱮᱴᱟᱜ ᱮᱴᱟᱜ ᱵᱟᱦᱨᱮ ᱫᱤᱥᱚᱢ ᱨᱮᱫᱚ ᱢᱚᱡᱽ ᱢᱚᱡᱽ ᱠᱨᱤᱠᱮᱹᱴ ᱜᱟᱛᱮᱜ ᱢᱮᱱᱟᱜᱼᱟ ᱟᱨ ᱢᱚᱡᱽ ᱢᱚᱡᱽ ᱯᱟᱢ ᱵᱚᱞ ᱜᱟᱛᱮᱜ ᱦᱚᱸ ᱢᱮᱱᱟᱜᱼᱟ ᱚᱸᱰᱮ ᱫᱚ ᱮᱴᱟᱜ ᱮᱴᱟᱜ ᱫᱤᱥᱚᱢ ᱨᱮᱫᱚ ᱵᱩᱴ ᱦᱚᱨᱚᱜ ᱠᱟᱛᱮᱫ ᱜᱮᱠᱚ ᱜᱟᱛᱮᱜᱼᱟ ᱥᱮ ᱡᱚᱛᱚ ᱥᱟᱯᱲᱟᱣ ᱡᱟᱹᱨᱥᱤ ᱦᱚᱨᱚᱜ ᱠᱟᱛᱮᱫ ᱜᱮ ᱥᱮᱹᱴ ᱡᱟᱹᱨᱥᱤ ᱦᱚᱨᱚᱜ ᱠᱟᱛᱮᱫ ᱠᱚ ᱜᱟᱛᱮᱜᱼᱟ ᱟᱨ ᱚᱸᱰᱮ ᱦᱚᱸ ᱞᱮᱯᱷᱨᱤ ᱟᱨ ᱡᱟᱡᱽ ᱢᱮᱱ ᱟᱨ ᱠᱞᱟᱵᱽ ᱨᱮᱱ ᱪᱟᱞᱟᱣ ᱠᱚᱦᱚᱸ ᱚᱸᱰᱮ ᱢᱚᱡᱽᱼᱢᱚᱡᱽ ᱢᱮᱱᱟᱜ ᱠᱚᱣᱟ ᱟᱨ ᱥᱮ ᱚᱯᱷ ᱥᱟᱭᱤᱰ ᱦᱚᱸ ᱢᱮᱱᱟᱜ ᱜᱮᱭᱟ ᱟᱨ ᱟᱹᱰᱤ ᱢᱚᱡᱽᱛᱮ ᱠᱚ ᱜᱟᱛᱮᱜ ᱦᱚᱪᱚ ᱠᱚᱣᱟ ᱟᱨ ᱯᱷᱩᱴᱵᱚᱞ ᱦᱚᱸ ᱯᱟᱢ ᱵᱚᱞ ᱟᱛᱮᱫ ᱚᱱᱟ ᱟᱭᱢᱟ ᱫᱤᱱ ᱠᱚ ᱜᱟᱛᱮ ᱦᱚᱪᱚ ᱠᱚᱣᱟ ᱟᱨ ᱠᱨᱤᱠᱮᱹᱴ ᱠᱚᱦᱚᱸ ᱢᱤᱫ ᱢᱟᱹᱦᱱᱟᱹ ᱥᱮ ᱰᱮᱹᱲ ᱢᱟᱹᱦᱱᱟᱹ ᱠᱚ ᱜᱟᱛᱮᱜ ᱦᱚᱪᱚ ᱠᱚᱣᱟ